ᱨᱟᱡᱽᱼᱟᱹᱨᱤ ᱫᱨᱤᱥᱴᱤ ᱞᱮᱠᱟᱛᱮ ᱡᱷᱟᱲᱠᱷᱚᱸᱰ ᱥᱟᱢᱟᱝ ᱨᱮ ᱟᱭᱢᱟ ᱞᱮᱠᱟᱱ ᱮᱴᱠᱮᱴᱚᱬᱮ ᱠᱚ ᱥᱟᱢᱟᱝᱟᱠᱟᱱᱟ ᱡᱟᱦᱟᱸᱭ ᱡᱮ ᱚᱱᱟ ᱮᱴᱠᱮᱴᱚᱬᱮ ᱠᱚᱫᱚ ᱡᱷᱟᱲᱠᱷᱚᱸᱰ ᱫᱤᱥᱚᱢ ᱨᱮ ᱟᱹᱫᱤᱵᱟᱹᱥᱤ ᱠᱚᱣᱟᱜ ᱦᱟᱥᱟ ᱡᱟᱭᱜᱟ ᱵᱤᱨᱼᱵᱩᱨᱩ ᱫᱟᱨᱮᱼᱱᱟᱹᱲᱤ ᱠᱚ ᱟᱹᱠᱷᱨᱤᱧᱚᱜ ᱠᱟᱱᱟ ᱟᱭᱢᱟ ᱞᱮᱠᱟᱛᱮ ᱮᱴᱟᱜ ᱡᱟᱹᱛᱟᱱ ᱠᱚᱠᱚ ᱦᱟᱛᱟᱣ ᱡᱚᱝ ᱠᱟᱱᱟ ᱟᱨ ᱚᱸᱰᱮ ᱨᱤᱱ ᱦᱚᱲ ᱠᱚᱫᱚ ᱠᱚ ᱠᱷᱩᱛᱤ ᱜᱤᱰᱤᱜ ᱠᱟᱱᱟ ᱚᱱᱟ ᱥᱟᱶᱛᱮ ᱟᱨᱦᱚᱸ ᱚᱱᱟᱨᱮ ᱯᱨᱚᱥᱟᱥᱚᱱ ᱠᱚᱦᱚᱸ ᱜᱚᱲᱚ ᱠᱚ ᱟᱹᱜᱩᱭᱮᱫ ᱛᱮ ᱟᱹᱫᱤᱵᱟᱹᱥᱤ ᱠᱚᱣᱟᱜ ᱟᱹᱰᱤ ᱠᱷᱩᱛᱤ ᱦᱩᱭᱩᱜ ᱠᱟᱱᱟ ᱟᱨᱦᱚᱸ ᱟᱭᱢᱟ ᱞᱮᱠᱟᱱ ᱮᱴᱠᱮᱴᱚᱬᱮ ᱠᱚᱦᱚᱸ ᱥᱟᱢᱟᱝᱚᱜ ᱠᱟᱱᱟ ᱡᱟᱦᱟᱸᱭ ᱡᱮ ᱠᱩᱬᱵᱤ ᱥᱮ ᱢᱟᱦᱟᱛᱚ ᱠᱚ ᱮᱥᱴᱤᱜ ᱠᱟᱱᱟ ᱠᱚ ᱡᱩᱫᱤ ᱠᱚ ᱮᱹᱥ ᱴᱤ ᱞᱮᱱᱠᱷᱟᱱ ᱟᱹᱫᱤᱵᱟᱹᱥᱤ ᱠᱚᱣᱟᱜ ᱦᱟᱥᱟ ᱡᱟᱭᱜᱟ ᱠᱚ ᱠᱤᱨᱤᱧᱟ ᱟᱨ ᱨᱤᱡᱟᱹᱵᱽ ᱟᱠᱟᱱ ᱠᱚᱴᱟ ᱦᱚᱸᱠᱚ ᱦᱟᱛᱟᱣ ᱡᱚᱝᱟ ᱱᱚᱛᱮ ᱟᱹᱫᱤᱵᱟᱹᱥᱤ ᱠᱚᱣᱟᱜ ᱟᱹᱰᱤ ᱨᱚᱠᱚᱢ ᱛᱮ ᱠᱷᱩᱛᱤ ᱦᱩᱭ ᱫᱟᱲᱮᱭᱟᱜᱼᱟ ᱱᱚᱜᱼᱚᱸᱭ ᱱᱚᱝᱠᱟᱱ ᱮᱴᱠᱮᱴᱚᱬᱮ ᱠᱚ ᱡᱷᱟᱲᱠᱷᱚᱸᱰ ᱨᱮ ᱧᱮᱞᱼᱧᱟᱢᱚᱜ ᱠᱟᱱᱟ